ᱡᱤᱭᱟᱹᱞᱤ ᱠᱚᱫᱚ ᱨᱚᱸᱜᱚ ᱜᱷᱟᱸᱥ ᱠᱚ ᱥᱮ ᱜᱚᱡᱽ ᱜᱷᱟᱸᱥ ᱠᱚᱠᱚ ᱡᱚᱢ ᱞᱮᱠᱷᱟᱱ ᱞᱟᱡᱽ ᱠᱚ ᱛᱟᱠᱚ ᱵᱟᱭ ᱵᱤᱜᱼᱟ ᱟᱨ ᱯᱞᱟᱥᱴᱤᱠ ᱠᱚᱠᱚ ᱡᱚᱢ ᱞᱮᱠᱷᱟᱱ ᱵᱟᱝ ᱵᱟᱭ ᱦᱚᱡᱚᱢᱚᱜ ᱛᱟᱠᱚᱣᱟ ᱡᱟᱦᱟᱸ ᱡᱮᱢᱚᱱ ᱰᱟᱹᱝᱨᱤ ᱠᱚᱫᱚ ᱯᱞᱟᱥᱴᱤᱠ ᱠᱚ ᱡᱚᱢ ᱞᱮᱠᱷᱟᱱ ᱵᱟᱭ ᱦᱚᱡᱚᱜ ᱛᱟᱠᱚᱣᱟ ᱟᱫᱚ ᱵᱟᱭ ᱦᱚᱡᱚᱢ ᱞᱮᱱᱠᱷᱟᱱ ᱟᱹᱠᱷᱤᱨ ᱵᱤᱫᱟᱹᱞ ᱨᱮ ᱜᱚᱡᱽ ᱦᱚᱸᱠᱚ ᱜᱚᱡᱽ ᱫᱟᱲᱮᱭᱟᱜᱼᱟ